ᱱᱤᱛᱟᱜ ᱚᱠᱛᱚᱨᱮ ᱵᱤᱱᱛᱤᱨᱮᱭᱟᱜ ᱞᱟᱹᱠᱛᱤ ᱤᱫᱤᱠᱟᱛᱮ ᱟᱢᱟᱜ ᱫᱤᱥᱦᱩᱫᱤᱥ ᱞᱟᱹᱭ ᱥᱚᱫᱚᱨ ᱢᱮ ᱵᱤᱱᱛᱤ ᱫᱚ ᱦᱚᱲ ᱥᱟᱶᱦᱮᱫ ᱨᱮᱱᱟᱜ ᱢᱤᱫ ᱦᱟᱹᱴᱤᱧ ᱠᱟᱱᱟ ᱵᱤᱱᱛᱤᱨᱮᱫᱚ ᱥᱮᱫᱟᱭ ᱱᱟᱜᱟᱢ ᱨᱮᱱᱟᱜ ᱠᱟᱛᱷᱟ ᱥᱟᱶᱛᱮ ᱵᱚᱸᱜᱟ ᱵᱳᱨᱳ ᱠᱚᱣᱟᱜ ᱠᱟᱛᱷᱟ ᱢᱮᱱᱟᱜᱼᱟ ᱢᱤᱫ ᱠᱟᱛᱷᱟ ᱛᱮ ᱢᱮᱱᱜᱟᱱᱚᱜ ᱟ ᱵᱚᱸᱜᱟ ᱵᱳᱨᱳ ᱟᱛᱮᱜ ᱛᱮ ᱡᱟᱦᱟᱸᱜᱮ ᱥᱟᱱᱛᱟᱲ ᱥᱟᱶᱛᱟᱨᱮ ᱯᱟᱹᱛᱭᱟᱹᱣ ᱟᱱᱟᱜ ᱠᱟᱹᱦᱱᱤ ᱜᱮ ᱚᱱᱟᱜᱮ ᱵᱤᱱᱛᱤ ᱫᱚ ᱠᱟᱱᱟ ᱵᱤᱱᱛᱤ ᱨᱮᱫᱚ ᱥᱟᱱᱛᱟᱲ ᱥᱟᱶᱛᱟᱨᱮᱱ ᱵᱚᱸᱜᱟ ᱵᱳᱨᱳ ᱥᱟᱶᱛᱮ ᱥᱟᱱᱛᱟᱲ ᱥᱟᱶᱛᱟᱨᱮ ᱢᱮᱱᱟᱜ ᱱᱤᱭᱚᱢ ᱱᱮᱢᱟᱪᱟᱨ ᱟᱹᱨᱤᱪᱟᱹᱞᱤ ᱠᱚ ᱯᱩᱥᱴᱟᱹᱣ ᱯᱩᱥᱴᱟᱹᱣ ᱴᱷᱟᱢ ᱴᱷᱟᱢ ᱚᱞ ᱢᱮᱱᱟᱜᱼᱟ ᱟᱨ ᱚᱱᱟ ᱱᱤᱭᱚᱢ ᱱᱮᱢᱟᱪᱟᱨ ᱪᱮᱫᱟᱜ ᱢᱟᱱᱟᱜᱼᱟ ᱪᱮᱫ ᱠᱷᱟᱹᱛᱤᱨ ᱢᱟᱱᱟᱜᱼᱟ ᱚᱱᱟᱨᱮᱱᱟᱜ ᱵᱩᱴᱟᱹ ᱠᱟᱛᱷᱟ ᱠᱚᱦᱚᱸ ᱚᱞ ᱥᱚᱫᱚᱨ ᱟᱠᱟᱱᱟ ᱱᱚᱣᱟ ᱵᱤᱱᱛᱤ ᱦᱚᱛᱮᱛᱮ ᱥᱟᱱᱛᱟᱲ ᱥᱟᱶᱛᱟᱨᱮᱱ ᱦᱚᱲᱠᱚ ᱡᱟᱦᱟᱸᱭ ᱠᱚ ᱥᱟᱶᱛᱟ ᱵᱟᱹᱜᱤ ᱠᱟᱛᱮ ᱡᱤᱭᱚᱱ ᱰᱟᱦᱟᱨ ᱨᱮ ᱦᱟᱞᱮ ᱰᱟᱞᱮᱜ ᱠᱟᱱᱟᱠᱩ ᱩᱱᱠᱩ ᱥᱚᱡᱷᱮ ᱦᱚᱲᱛᱮ ᱟᱹᱜᱩ ᱟᱨ ᱥᱟᱶᱛᱟ ᱨᱮᱭᱟᱜ ᱱᱤᱡᱮᱨᱟᱜ ᱵᱚᱸᱜᱟ ᱵᱳᱨᱳ ᱢᱟᱱᱟᱣ ᱵᱟᱛᱟᱣ ᱥᱟᱶᱛᱟ ᱨᱮᱱᱟᱜ ᱟᱹᱨᱤᱪᱟᱹᱞᱤ ᱠᱚ ᱡᱚᱜᱟᱣ ᱡᱚᱛᱚᱱ ᱨᱮ ᱵᱤᱱᱛᱤ ᱨᱮᱱᱟᱜ ᱫᱚ ᱟᱹᱰᱤᱟᱴ ᱟᱭᱢᱟ ᱮᱱᱮᱢ ᱢᱮᱱᱟᱜ ᱟᱠᱟᱫᱼᱟ ᱱᱤᱛᱟᱜ ᱚᱠᱛᱚᱨᱮ ᱧᱮᱞᱚᱜ ᱠᱟᱱᱟ ᱟᱹᱰᱤ ᱦᱚᱲᱜᱮ ᱵᱩᱡᱷᱟᱹᱣ ᱠᱟᱛᱮ ᱟᱨ ᱵᱟᱝ ᱵᱩᱡᱷᱟᱹᱣ ᱠᱟᱛᱮ ᱱᱤᱡᱮᱨ ᱥᱟᱶᱛᱟ ᱱᱤᱡᱮᱨᱟᱜ ᱫᱷᱚᱨᱚᱢ ᱱᱤᱡᱮᱨᱟᱜ ᱵᱚᱸᱜᱟ ᱵᱳᱨᱳ ᱮᱸᱰᱮᱞ ᱠᱟᱛᱮ ᱮᱴᱟᱜ ᱦᱚᱲᱟᱜ ᱠᱚ ᱟᱯᱱᱟᱨ ᱡᱚᱝ ᱠᱟᱱᱟ ᱚᱱᱟᱞᱮᱠᱟᱛᱮ ᱱᱤᱛᱟᱜ ᱚᱠᱛᱚᱨᱮ ᱵᱤᱱᱛᱤᱨᱮᱱᱟᱜ ᱞᱟᱹᱠᱛᱤ ᱫᱚ ᱟᱹᱰᱤ ᱵᱟᱹᱲᱛᱤ ᱢᱮᱱᱟᱜ ᱟ ᱚᱱᱮ ᱚᱱᱠᱟᱱ ᱦᱚᱲ ᱠᱚ ᱪᱮᱸᱜᱷᱟᱣ ᱨᱩᱣᱟᱹᱲ ᱠᱟᱛᱮ ᱥᱮ ᱵᱩᱫᱷ ᱟᱹᱠᱤᱞ ᱮᱢ ᱠᱟᱛᱮ ᱱᱤᱡᱮᱨᱟᱜ ᱫᱷᱚᱨᱚᱢ ᱟᱹᱜᱩ ᱨᱮ ᱨᱩᱣᱟᱹᱲ ᱟᱹᱜᱩ ᱠᱷᱟᱹᱛᱤᱨ ᱛᱮ ᱵᱤᱱᱛᱤᱨᱮᱱᱟᱜ ᱮᱱᱮᱢ ᱫᱚ ᱟᱹᱰᱤ ᱵᱟᱹᱲᱛᱤ ᱢᱮᱱᱟᱜᱼᱟ ᱟᱨ ᱱᱤᱛᱚᱜ ᱫᱚ ᱱᱚᱣᱟ ᱟᱨ ᱵᱤᱱᱛᱤ ᱫᱚ ᱮᱠᱟᱞᱜᱮ ᱞᱟᱹᱠᱛᱤᱜ ᱠᱟᱱᱟ ᱢᱟᱹᱱᱢᱤ ᱢᱚᱱᱮᱨᱮ ᱱᱟᱣᱟ ᱫᱤᱥ ᱦᱩᱫᱤᱥ ᱪᱟᱞ ᱞᱟᱹᱜᱤᱫ ᱛᱮ ᱱᱟᱯᱟᱭ ᱥᱟᱸᱫᱮᱥ ᱮᱢᱚᱜ ᱞᱟᱹᱜᱤᱫ ᱛᱮ ᱱᱤᱡᱮᱨᱟᱜ ᱥᱟᱶᱛᱟ ᱡᱤᱭᱟᱹᱲ ᱫᱚᱦᱚᱭ ᱞᱟᱹᱜᱤᱫ ᱛᱮ ᱫᱷᱚᱨᱚᱢ ᱵᱟᱧᱪᱟᱣ ᱞᱟᱹᱜᱤᱫ ᱛᱮ ᱵᱤᱱᱛᱤᱨᱮᱱᱟᱜ ᱫᱚ ᱟᱹᱰᱤ ᱞᱟᱹᱠᱛᱤ ᱢᱮᱱᱟᱜᱼᱟ ᱟᱨ ᱱᱤᱛᱚᱜ ᱫᱚ ᱡᱚᱛᱚᱢ ᱟᱛᱳ ᱨᱮᱜᱮ ᱚᱠᱛᱚ ᱡᱟᱹᱱᱤᱡ ᱢᱮᱱᱫᱚ ᱡᱟᱦᱟᱸ ᱡᱟᱦᱟᱸ ᱥᱚᱢᱚᱭᱨᱮ ᱵᱤᱱᱛᱤ ᱠᱚᱨᱟᱣ ᱞᱟᱹᱠᱛᱤᱜ ᱠᱟᱱᱟ ᱚᱱᱟ ᱠᱚᱨᱟᱣ ᱠᱟᱛᱮ ᱫᱚᱨᱠᱟᱨᱚᱜ ᱠᱟᱱᱟ ᱟᱨ ᱡᱚᱛᱚ ᱦᱚᱲᱠᱚ ᱪᱮᱸᱜᱷᱟᱣ ᱦᱚᱸ ᱞᱟᱹᱠᱛᱤᱜ ᱠᱟᱱᱟ